ᱱᱤᱛ ᱫᱷᱟᱹᱵᱤᱡ ᱛᱮ ᱱᱤᱭᱟᱹ ᱯᱩᱨᱵᱚ ᱵᱚᱨᱫᱷᱚᱢᱟᱱ ᱰᱤᱥᱴᱨᱤᱠᱴ ᱡᱟᱦᱟᱸ ᱫᱚ ᱯᱚᱥᱪᱤᱢ ᱵᱟᱝᱞᱟ ᱯᱚᱱᱚᱛ ᱨᱮᱱᱟᱜ ᱠᱟᱱᱟ ᱱᱚᱰᱮ ᱫᱚ ᱚᱱᱠᱟ ᱞᱮᱠᱟᱱᱟᱜ ᱪᱮᱫ ᱦᱚᱸ ᱵᱮᱵᱚᱥᱛᱟ ᱵᱟ ᱱᱩᱜᱼᱟ ᱡᱟᱦᱟᱸ ᱛᱟᱞᱟᱛᱮ ᱡᱟᱦᱟᱭ ᱵᱟᱝ ᱠᱚ ᱧᱮᱧᱮᱞ ᱥᱮ ᱵᱟᱝ ᱠᱚ ᱨᱚᱲ ᱫᱟᱲᱮᱜ ᱵᱚᱵᱟ ᱜᱤᱫᱽᱨᱟᱹ ᱠᱩ ᱥᱮ ᱡᱩᱣᱟᱹᱱ ᱠᱚᱲᱟ ᱠᱚ ᱠᱩᱲᱤ ᱠᱚ ᱩᱱᱠᱩ ᱞᱟᱹᱜᱤᱫ ᱚᱞᱚᱜ ᱯᱟᱲᱦᱟᱜ ᱨᱮᱱᱟᱜ ᱵᱮᱵᱚᱥᱛᱷᱟ ᱛᱳ ᱱᱤᱛ ᱜᱷᱟᱨᱤᱡ ᱛᱮᱫᱚ ᱱᱤᱭᱟᱹ ᱥᱩᱨ ᱥᱩᱯᱩᱨ ᱠᱚᱨᱮ ᱫᱚ ᱵᱟᱱᱩᱜᱼᱟ ᱢᱮᱱᱠᱷᱟᱱ ᱱᱚᱠᱟᱱᱟᱜ ᱯᱟᱹᱴᱷᱩᱣ ᱠᱚ ᱟᱨ ᱱᱚᱠᱟᱱᱟᱜ ᱱᱚᱠᱟᱱᱟᱜ ᱤᱥᱠᱩᱞ ᱠᱚᱞᱮᱡᱽ ᱠᱚ ᱟᱹᱰᱤ ᱟᱴ ᱞᱟᱹᱠᱛᱤ ᱢᱮᱱᱟᱜᱼᱟ ᱱᱚᱰᱮ ᱠᱟᱨᱚᱱ ᱟᱭᱢᱟ ᱯᱟᱹᱴᱷᱩᱣᱟ ᱢᱮᱱᱟᱜ ᱟᱠᱟᱫ ᱠᱚᱣᱟ ᱡᱟᱦᱟᱭ ᱫᱚ ᱵᱟᱠᱚ ᱧᱮᱧᱮ ᱧᱮ ᱧᱮᱧᱮᱞᱟ ᱥᱮ ᱵᱟᱠᱚ ᱨᱟᱲ ᱫᱟᱲᱮᱭᱟᱜᱼᱟ ᱢᱮᱱᱠᱷᱟᱱ ᱩᱱᱠᱩ ᱦᱚᱸ ᱥᱤᱠᱷᱱᱟᱹᱛ ᱨᱮᱱᱟᱜ ᱢᱤᱫᱴᱮᱱ ᱫᱟᱣ ᱡᱟᱛᱮ ᱠᱚ ᱧᱟᱢ ᱢᱟ ᱚᱱᱟ ᱞᱟᱹᱜᱤᱫ ᱛᱮ ᱚᱱᱠᱟᱱᱟᱜ ᱤᱥᱠᱩᱞ ᱠᱚᱞᱮᱡᱽ ᱥᱮ ᱤᱭᱩᱱᱤᱵᱦᱟᱨᱥᱤᱴᱤ ᱦᱚᱸ ᱱᱚᱰᱮ ᱞᱟᱹᱠᱛᱤ ᱢᱮᱱᱟᱜᱼᱟ ᱢᱮᱱᱠᱷᱟᱱ ᱮᱠᱷᱚᱱᱳ ᱵᱟᱝ ᱦᱩᱭ ᱟᱠᱟᱱᱟ ᱟᱨ ᱥᱚᱨᱠᱟᱨ ᱴᱷᱮᱱ ᱱᱤᱭᱟᱹ ᱞᱟᱹᱜᱤᱫ ᱟᱨᱫᱟᱥ ᱮᱢ ᱦᱩᱭᱩᱜᱼᱟ